ᱟᱞᱮᱼᱞᱮ ᱪᱟᱞᱟᱜ ᱠᱟᱱᱟ ᱡᱚᱛᱚ ᱚᱲᱟᱜ ᱦᱚᱲ ᱟᱭᱳ ᱵᱟᱵᱟ ᱜᱤᱫᱟᱹᱨ ᱯᱤᱫᱟᱹᱨ ᱞᱩᱜᱩ ᱵᱩᱨᱩ ᱚᱸᱰᱮᱞᱮ ᱪᱟᱞᱟᱜ ᱠᱟᱱᱟ ᱥᱟᱠᱟᱢ ᱠᱚᱞᱮ ᱦᱮᱡ ᱮᱫᱟ ᱫᱟᱹᱛᱟᱹᱱᱤ ᱠᱚ ᱡᱷᱟᱨᱱᱟ ᱨᱮᱞᱮ ᱩᱢᱩᱜ ᱠᱟᱱᱟ ᱜᱩᱯᱷᱟ ᱨᱮᱞᱮ ᱯᱩᱡᱟᱹ ᱯᱟᱥᱟᱭᱮᱫᱟ ᱞᱩᱜᱩ ᱟᱭᱳ ᱞᱩᱜᱩ ᱵᱟᱵᱟ ᱴᱷᱮᱱ ᱚᱸᱰᱮ ᱠᱷᱚᱱ ᱜᱤᱫᱽᱨᱟᱹ ᱠᱚ ᱫᱚᱢᱮ ᱠᱚ ᱫᱚᱱ ᱮᱫᱟ ᱫᱟᱜ ᱨᱮ ᱩᱢᱚᱜ ᱠᱟᱱᱟ ᱠᱚ ᱯᱟᱭᱨᱟᱜ ᱠᱟᱱᱟ ᱠᱚ ᱡᱚᱵᱮᱫ ᱠᱟᱱᱟ ᱠᱚ ᱟᱹᱰᱤ ᱥᱟᱸᱜᱮ ᱫᱚᱨᱭᱟ ᱫᱟᱜ ᱧᱮᱞᱚᱜ ᱠᱟᱱᱟ ᱟᱨ ᱜᱚᱜᱚ ᱵᱟᱵᱟᱞᱮ ᱤᱫᱤ ᱠᱮᱫ ᱠᱤᱱᱟᱹ ᱜᱤᱫᱽᱨᱟᱹ ᱯᱤᱫᱽᱨᱟᱹ ᱦᱚᱸ ᱤᱫᱤ ᱠᱮᱫ ᱠᱤᱱᱟᱹ ᱤᱫᱤ ᱠᱮᱫ ᱠᱚᱣᱟ ᱟᱞᱮ ᱡᱚᱛᱚ ᱦᱚᱲᱞᱮ ᱥᱮᱱ ᱮᱱᱟ ᱩᱢ ᱟᱹᱨᱩᱵ ᱮᱱᱟᱞᱮ ᱟᱨ ᱚᱸᱰᱮ ᱠᱷᱚᱱ ᱞᱮ